ᱦᱮᱸ ᱡᱚᱦᱟᱨ ᱜᱮ ᱦᱮᱸᱭᱟ ᱦᱮᱸ ᱵᱚᱭᱦᱟ ᱤᱧᱤᱧ ᱴᱷᱤᱠᱟᱹᱭᱮᱫ ᱢᱮᱜᱮᱭᱟ ᱞᱟᱹᱭ ᱫᱚ ᱛᱤᱱᱟᱹᱝ ᱤᱧ ᱫᱚ ᱱᱟᱯᱟᱭ ᱜᱮ ᱟᱢ ᱛᱤᱥ ᱦᱚᱸ ᱵᱟᱢ ᱯᱷᱳᱱ ᱟᱢ ᱴᱷᱮᱱ ᱜᱮ ᱦᱩᱸ ᱵᱤᱥᱱᱩ ᱢᱟᱛᱚ ᱟᱢ ᱴᱷᱮᱱ ᱜᱮ ᱦᱟᱸᱜ ᱠᱚ ᱠᱩᱞᱟ ᱟᱫᱚ ᱤᱧ ᱤᱧ ᱜᱟᱯᱟ ᱢᱟ ᱤᱧ ᱪᱮᱫ ᱠᱚᱪᱚᱧ ᱪᱮᱠᱟᱭᱟ ᱵᱟᱹᱧ ᱪᱮᱠᱟᱭᱟ ᱥᱮᱧ ᱠᱟᱢᱤ ᱠᱟᱱᱟ ᱵᱟᱹᱧ ᱠᱟᱢᱤ ᱠᱟᱱᱟ ᱵᱚᱞᱮ ᱟᱨᱴ ᱨᱮᱭᱟᱜ ᱱᱚᱣᱟ ᱪᱮᱛᱟᱱ ᱨᱮ ᱦᱮᱸ ᱦᱮᱸ ᱦᱮᱸ ᱦᱩᱸ ᱤᱧ ᱴᱷᱮᱡ ᱥᱟᱱᱟᱢ ᱜᱮ ᱢᱮᱱᱟᱜ ᱟᱠᱟᱫᱟ ᱥᱟᱨᱡᱚᱢ ᱥᱟᱠᱟᱢ ᱨᱮᱭᱟᱜ ᱠᱟᱸᱰᱟ ᱢᱮᱱᱟᱜ ᱟᱠᱟᱫᱟ ᱥᱟᱨᱡᱚᱢ ᱥᱟᱠᱟᱢ ᱛᱟᱨᱯᱚᱨᱮ ᱢᱮᱱᱟᱜᱼᱟ ᱥᱟᱠᱚᱢ ᱢᱮᱱᱟᱜᱼᱟ ᱥᱤᱨᱟᱹᱢ ᱨᱮᱭᱟᱜ ᱛᱟᱞᱤ ᱥᱟᱠᱟᱢ ᱨᱮᱭᱟᱜ ᱞᱩᱛᱩᱨ ᱨᱮᱭᱟᱜ ᱢᱮᱱᱟᱜᱼᱟ ᱦᱚᱴᱚᱜ ᱨᱮᱭᱟᱜᱼᱟ ᱢᱮᱱᱟᱜᱼᱟ ᱟᱢ ᱱᱤᱛ ᱠᱟᱨᱚᱱ ᱫᱚ ᱦᱩᱭᱩᱜ ᱠᱟᱱᱟ ᱟᱢᱟᱜ ᱟᱢ ᱪᱮᱫ ᱞᱮᱠᱟᱢ ᱫᱚᱦᱚ ᱫᱟᱲᱮᱭᱟᱜᱼᱟ ᱟᱢ ᱮᱠᱮᱱ ᱚᱛ ᱨᱮᱢ ᱫᱚᱦᱚ ᱞᱮᱠᱷᱟᱱ ᱧᱤᱫᱤᱨ ᱠᱚ ᱡᱚᱢᱟ ᱚᱱᱟ ᱢᱟ ᱥᱟᱵᱟᱵᱷᱤᱠ ᱦᱮᱸ ᱟᱨ ᱵᱟᱝᱠᱷᱟᱡ ᱱᱚᱣᱟ ᱫᱚ ᱮᱱᱛᱮᱫ ᱪᱮᱫ ᱠᱚ ᱢᱮᱛᱟᱜᱼᱟ ᱡᱟᱭᱡᱩᱜᱽ ᱜᱮ ᱛᱟᱦᱮᱸᱱᱟ ᱛᱤᱱᱟᱹᱜ ᱫᱤᱱ ᱛᱟᱦᱮᱸᱱᱟ ᱤᱧ ᱦᱚᱸ ᱵᱟᱹᱧ ᱞᱟᱹᱭ ᱫᱟᱲᱮᱭᱟᱜ ᱠᱟᱱᱟ ᱟᱫᱚ ᱟᱹᱰᱤ ᱟᱭᱢᱟ ᱫᱤᱱ ᱨᱮᱫᱚ ᱱᱚᱣᱟ ᱫᱚ ᱵᱟᱝ ᱵᱟᱹᱲᱤᱡᱚᱜᱼᱟ ᱟᱢᱟᱜ ᱪᱮᱫ ᱞᱮᱠᱟ ᱡᱚᱛᱚᱱ ᱡᱚᱜᱟᱣ ᱨᱮᱢ ᱫᱚᱦᱚᱭᱟ ᱟᱢ ᱡᱩᱫᱤ ᱫᱟᱜ ᱨᱮ ᱥᱤᱥᱤᱨ ᱨᱮᱢ ᱫᱚᱦᱚ ᱠᱟᱜᱼᱟ ᱛᱟᱞᱦᱮ ᱠᱷᱟᱱ ᱵᱷᱟᱞᱤ ᱡᱤᱱᱤᱥ ᱦᱚᱸ ᱵᱟᱹᱲᱤᱡᱚᱜᱼᱟ ᱟᱫᱚ ᱚᱱᱟ ᱫᱚ ᱟᱢ ᱛᱤᱱᱟᱹᱜ ᱡᱚᱛᱚᱱ ᱡᱚᱜᱟᱣ ᱨᱮᱢ ᱫᱚᱦᱚ ᱫᱟᱲᱮᱭᱟᱜᱼᱟ ᱢᱤᱫ ᱥᱮᱡ ᱛᱮ ᱠᱟᱸᱪ ᱵᱟᱠᱥᱟ ᱨᱮᱢ ᱫᱚᱦᱚ ᱫᱟᱲᱮᱭᱟᱜᱼᱟ ᱟᱢ ᱪᱮᱫ ᱞᱮᱠᱟ ᱚᱲᱟᱜ ᱫᱩᱣᱟᱹᱨ ᱵᱟᱢ ᱥᱟᱡᱟᱣᱟ ᱚᱱᱟ ᱫᱚ ᱮᱠᱮᱱ ᱟᱢ ᱴᱷᱮᱡ ᱠᱟᱱᱟ ᱟᱨ ᱚᱱᱠᱟ ᱞᱮᱠᱟᱜᱮ ᱠᱟᱢᱤ ᱫᱚ ᱮᱢ ᱪᱮᱫ ᱮᱢ ᱢᱚᱱᱮᱭᱟ ᱚᱱᱟ ᱜᱮ ᱦᱩᱭᱩᱜᱼᱟ ᱫᱟᱢ ᱫᱚ ᱟᱭᱢᱟ ᱞᱮᱠᱟᱱ ᱜᱮ ᱫᱟᱢ ᱢᱮᱱᱟᱜᱼᱟ ᱠᱟᱢᱤ ᱪᱮᱛᱟᱱ ᱨᱮ ᱵᱚᱞᱮ ᱪᱮᱫ ᱠᱚ ᱢᱮᱛᱟᱜ ᱠᱟᱱᱟ ᱡᱮᱢᱚᱱ ᱛᱤᱨᱤᱥ ᱴᱟᱠᱟ ᱠᱷᱚᱱ ᱮᱛᱮᱦᱮᱵ ᱠᱟᱛᱮ ᱮᱠᱫᱚᱢ ᱚᱱᱟ ᱡᱟᱦᱟᱸ ᱞᱟᱹᱴᱩ ᱡᱤᱱᱤᱥ ᱯᱟᱸᱪᱼᱪᱷᱚ ᱞᱟᱠ ᱴᱟᱠᱟ ᱦᱚᱸ ᱫᱟᱢᱚᱜᱼᱟ ᱚᱱᱟᱫᱚ ᱚᱱᱟ ᱵᱷᱚᱛᱨᱚ ᱨᱮ ᱟᱭᱢᱟ ᱠᱟᱸᱰᱟ ᱠᱟᱸᱰᱟ ᱜᱮ ᱰᱷᱮᱨ ᱫᱟᱢᱟ ᱥᱟᱨᱡᱚᱢ ᱥᱟᱠᱟᱢ ᱨᱮᱭᱟᱜ ᱟᱠᱷᱨᱤᱧ ᱛᱚᱣᱟ ᱫᱚ ᱠᱟᱛᱷᱟ ᱦᱩᱭᱩᱜ ᱠᱟᱱᱟ ᱟᱞᱮ ᱡᱚᱠᱷᱚᱱ ᱞᱮ ᱠᱟᱢᱤᱭᱟ ᱚᱱᱟ ᱨᱮᱭᱟᱜ ᱫᱟᱢ ᱞᱮᱠᱟᱛᱮ ᱢᱤᱫ ᱟᱨᱚᱵ ᱫᱤᱥᱚᱢ ᱨᱮ ᱧᱮᱞ ᱢᱟᱱᱮ ᱥᱟᱨᱡᱚᱢ ᱨᱮᱭᱟᱜ ᱠᱟᱸᱰᱟ ᱟᱨ ᱛᱟᱞᱤ ᱥᱟᱠᱟᱢ ᱛᱮ ᱱᱟᱱᱟᱦᱩᱱᱟᱹᱨ ᱦᱚᱲ ᱥᱚᱢᱟᱡ ᱨᱮᱭᱟᱜ ᱪᱤᱛᱟᱹᱨ ᱡᱚᱠᱷᱚᱱ ᱚᱱᱟ ᱠᱟᱸᱰᱟ ᱨᱮ ᱨᱟᱠᱟᱵ ᱠᱟᱱᱟ ᱚᱱᱟ ᱜᱮ ᱡᱷᱚᱛᱚ ᱠᱷᱚᱱ ᱥᱚᱨᱮᱥᱟ ᱟᱨ ᱩᱱᱤᱜᱮ ᱩᱱᱤ ᱜᱮ ᱡᱟᱦᱟᱸᱭ ᱫᱤᱥᱚᱢ ᱨᱮᱱ ᱦᱚᱲ ᱡᱟᱦᱟᱸᱭ ᱧᱮᱧᱮᱞ ᱠᱚ ᱦᱤᱡᱩᱜ ᱠᱟᱱ ᱠᱷᱟᱡ ᱟᱨ ᱮᱢ ᱥᱟᱡᱟᱣ ᱠᱟᱜ ᱠᱷᱟᱡ ᱩᱱᱤᱜᱮᱭ ᱚᱨ ᱟᱹᱜᱩᱭᱮᱫ ᱥᱮᱭ ᱦᱟᱛᱟᱣ ᱦᱚᱪᱩᱭᱮᱫ ᱠᱚᱣᱟ ᱦᱮᱸ ᱦᱮᱸ ᱮᱥᱠᱟᱨ ᱮᱸᱜ ᱞᱟᱹᱭ ᱞᱮᱜᱤᱧ ᱚᱱᱮ ᱛᱤᱨᱤᱥ ᱴᱟᱠᱟ ᱛᱤᱨᱤᱥ ᱴᱟᱠᱟ ᱠᱷᱚᱡ ᱦᱩᱭᱩᱜ ᱠᱟᱱᱟ ᱢᱤᱫᱴᱮᱡ ᱥᱟᱠᱚᱢ ᱢᱤᱫᱴᱮᱡ ᱞᱩᱛᱩᱨ ᱨᱮᱭᱟᱜ ᱦᱩᱭᱩᱜ ᱠᱟᱱᱟ ᱯᱚᱧᱪᱟᱥ ᱴᱟᱠᱟ ᱮᱠᱥᱚ ᱴᱟᱠᱟ ᱰᱮᱲᱥᱚ ᱴᱟᱠᱟ ᱮᱵᱚᱝ ᱡᱷᱩᱱᱠᱩᱨ ᱥᱩᱞᱟᱹᱠ ᱚᱱᱟ ᱰᱮᱲᱥᱚ ᱠᱷᱚᱱ ᱯᱟᱸᱥ ᱥᱚ ᱴᱟᱠᱟ ᱟᱨ ᱥᱤᱨᱚᱢ ᱨᱮᱭᱟᱜ ᱦᱚᱴᱚᱜ ᱨᱮᱭᱟᱜ ᱱᱟᱱᱟ ᱦᱩᱱᱟᱹᱨ ᱢᱮᱱᱟᱜᱼᱟ ᱯᱚᱧᱪᱟᱥ ᱴᱟᱠᱟ ᱠᱷᱚᱱ ᱯᱚᱱᱨᱚ ᱥᱚ ᱴᱟᱠᱟ ᱦᱟᱹᱵᱤᱡ ᱢᱮᱱᱟᱜᱼᱟ ᱟᱨ ᱚᱠᱟ ᱞᱮᱠᱟᱱ ᱡᱤᱱᱤᱥ ᱨᱮ ᱛᱤᱨᱤᱥ ᱴᱟᱠᱟ ᱠᱷᱚᱱ ᱛᱟᱞᱟ ᱨᱮ ᱟᱭᱢᱟ ᱮᱸᱜ ᱡᱤᱱᱤᱥ ᱵᱮᱱᱟᱜᱼᱟ ᱚᱱᱠᱟ ᱚᱱᱟ ᱦᱚᱸ ᱚᱱᱠᱟᱞᱮᱠᱟ ᱜᱮ ᱫᱟᱢ ᱛᱟᱛᱮ ᱟᱹᱰᱤ ᱠᱚᱢ ᱫᱟᱢ ᱨᱮᱭᱟᱜ ᱡᱤᱱᱤᱥᱮᱢ ᱦᱟᱛᱟᱣ ᱞᱮᱠᱷᱟᱱ ᱚᱱᱟᱛᱮ ᱦᱚᱲᱢᱚ ᱦᱚᱸ ᱟᱹᱰᱤ ᱢᱚᱸᱡᱮᱢ ᱥᱟᱡᱟᱣ ᱫᱟᱲᱮᱭᱟᱜᱼᱟ ᱡᱮᱢᱚᱱ ᱟᱢ ᱚᱠᱟᱨᱮ ᱛᱤᱱᱟᱹᱜ ᱫᱟᱢ ᱨᱮᱭᱟᱜ ᱮᱢ ᱦᱟᱛᱟᱣᱟ ᱡᱷᱚᱛᱚ ᱨᱚᱠᱚᱢ ᱢᱮᱱᱟᱜᱼᱟ ᱤᱧ ᱱᱚᱝᱠᱟ ᱜᱤᱧ ᱵᱮᱱᱟᱣᱟ ᱦᱮᱸ ᱦᱮᱸᱡ ᱫᱟᱲᱮᱭᱟᱜ ᱠᱷᱟᱱ ᱫᱚᱢ ᱧᱟᱢᱟ ᱦᱩᱸ ᱢᱮᱱᱟᱜ ᱜᱮᱭᱟ ᱦᱮᱸ ᱟᱢ ᱦᱩᱸ ᱟᱢ ᱧᱮᱞᱮᱫᱟᱢ ᱟᱹᱰᱤ ᱥᱟᱢᱟᱱᱱᱚ ᱠᱟᱢᱤ ᱥᱟᱢᱟᱱᱚᱢ ᱠᱟᱹᱯᱤ ᱚᱱᱮ ᱛᱩᱢᱫᱟᱜᱽ ᱴᱟᱢᱟᱠ ᱛᱤᱨᱭᱳ ᱵᱟᱱᱟᱢ ᱦᱟᱢᱟᱞ ᱛᱮ ᱛᱤᱨᱭᱳ ᱵᱟᱱᱟᱢ ᱦᱚᱸ ᱢᱮᱱᱟᱜ ᱟᱠᱟᱫᱟ ᱚᱱᱟ ᱢᱤᱫᱴᱮᱡ ᱚᱱᱟ ᱥᱟᱢᱟᱱᱚᱢ ᱠᱟᱯᱤ ᱨᱮ ᱱᱚᱣᱟ ᱫᱚ ᱥᱤᱨᱟᱹᱢ ᱨᱮᱭᱟᱜ ᱠᱟᱱᱟ ᱥᱟᱢᱟᱱᱚᱢ ᱠᱟᱯᱤ ᱠᱚ ᱢᱮᱛᱟᱜᱼᱟ ᱥᱟᱢᱟᱱᱚᱢ ᱠᱟᱹᱯᱤ ᱫᱚ ᱟᱢᱟᱜ ᱦᱚᱲ ᱥᱚᱢᱟᱡ ᱨᱮᱭᱟᱜ ᱦᱚᱲ ᱥᱚᱢᱟᱡᱽ ᱨᱮᱭᱟᱜ ᱱᱚᱣᱟ ᱫᱚ ᱥᱟᱱᱛᱟᱞᱤ ᱨᱮ ᱥᱟᱢᱟᱱᱚᱢ ᱠᱟᱹᱯᱤ ᱥᱚᱢᱟᱡ ᱫᱷᱚᱨᱚᱢ ᱥᱚᱢᱟᱡᱽ ᱫᱷᱚᱨᱚᱢ ᱦᱚᱲ ᱥᱚᱢᱟᱡ ᱨᱮ ᱡᱟᱦᱟᱸ ᱟᱹᱨᱤᱪᱟᱞᱤ ᱢᱮᱱᱟᱜ ᱟᱠᱟᱫ ᱚᱱᱟ ᱥᱟᱢᱟᱱᱚᱢ ᱨᱮ ᱛᱚᱞ ᱢᱮᱱᱟᱜ ᱟᱠᱟᱫᱟ ᱟᱨ ᱵᱟᱸᱫᱤ ᱦᱚᱸ ᱦᱮᱱᱟᱜᱼᱟ ᱵᱟᱸᱫᱤ ᱦᱩᱲᱩ ᱦᱮᱸ ᱚᱱᱟ ᱥᱟᱢᱟᱱᱚᱢ ᱠᱟᱹᱯᱤ ᱨᱮ ᱰᱷᱤᱝᱠᱤ ᱢᱮᱱᱟᱜᱼᱟ ᱱᱩᱠᱤᱱ ᱰᱷᱤᱝᱠᱤ ᱠᱤᱱ ᱞᱮᱵᱮᱫ ᱮᱫᱟ ᱦᱮᱸ ᱚᱱᱮ ᱢᱤᱫᱴᱮᱡ ᱥᱤᱨᱤᱧ ᱢᱮᱱᱟᱜ ᱠᱟᱫᱟ ᱯᱩᱞᱤᱥ ᱤᱝᱨᱮᱡ ᱫᱚ ᱚᱱᱟ ᱚᱱᱟ ᱚᱱᱟ ᱫᱚ ᱟᱠᱷᱨᱤᱧ ᱞᱮᱠᱷᱟᱡ ᱟᱠᱷᱨᱤᱧ ᱦᱩᱭᱩᱜ ᱜᱮᱭᱟ ᱡᱟᱦᱟᱸ ᱫᱚ ᱤᱧ ᱯᱩᱨᱚᱥᱠᱟᱨ ᱤᱧ ᱧᱟᱢ ᱞᱮᱫ ᱡᱟᱦᱟᱸ ᱠᱟᱹᱯᱤ ᱵᱮᱱᱟᱣ ᱠᱟᱛᱮ ᱚᱱᱟ ᱫᱚ ᱵᱟᱹᱧ ᱟᱠᱷᱨᱤᱧᱟ ᱚᱱᱟ ᱞᱮᱠᱟ ᱮᱴᱟᱜᱟᱜ ᱡᱩᱫᱟᱹ ᱟᱨᱚ ᱡᱩᱫᱟᱹᱛᱤᱧ ᱵᱮᱱᱟᱣ ᱮᱫᱟ ᱥᱟᱢᱟᱱᱚᱢ ᱠᱟᱹᱯᱤ ᱡᱮᱢᱚᱱ ᱵᱟᱸᱫᱤ ᱨᱮ ᱦᱩᱲᱩ ᱵᱚᱞᱮ ᱮᱠ ᱰᱮᱲ ᱯᱷᱩᱴ ᱚᱱᱟ ᱫᱚ ᱥᱤᱨᱟᱹᱢ ᱨᱮᱭᱟᱜ ᱵᱩᱥᱩᱵ ᱨᱮᱭᱟᱜ ᱟᱢ ᱧᱮᱞ ᱞᱮᱠᱷᱟᱡ ᱜᱮᱢ ᱠᱩᱥᱤ ᱜᱚᱫᱚᱜ ᱟᱢ ᱟᱢ ᱢᱮᱱᱟᱢ ᱱᱚᱣᱟ ᱫᱚ ᱚᱲᱟᱜ ᱛᱤᱧ ᱤᱫᱤᱭᱟ ᱟᱨ ᱚᱱᱟ ᱡᱟᱹᱥᱛᱤ ᱫᱚ ᱵᱟᱝ ᱫᱟᱢᱟ ᱳᱭ ᱛᱤᱨᱤᱥ ᱯᱚᱸᱭᱛᱤᱨᱤᱥ ᱦᱟᱡᱟᱨ ᱴᱟᱠᱟᱞᱮᱠᱟ ᱚᱱᱟ ᱫᱚ ᱟᱹᱰᱤ ᱢᱚᱸᱡᱽ ᱫᱚᱦᱚ ᱜᱟᱱᱚᱜᱼᱟ ᱢᱤᱫᱴᱮᱡ ᱜᱷᱟᱸᱨᱚᱡᱽ ᱨᱮ ᱵᱟᱸᱫᱤ ᱦᱩᱲᱩ ᱛᱟᱦᱮᱸᱱ ᱠᱷᱟᱱ ᱮᱸᱜ ᱟᱹᱰᱤ ᱥᱟᱡᱟᱣ ᱧᱮᱞᱚᱜᱼᱟ ᱟᱢᱟᱜ ᱮᱠᱫᱚᱢ ᱮᱸᱜ ᱚᱲᱟᱜ ᱚᱸᱰᱮ ᱯᱮᱨᱮᱡ ᱟᱠᱟᱱ ᱞᱮᱠᱟᱢ ᱵᱩᱡᱷᱟᱹᱣᱟ ᱦᱮᱸ ᱚᱱᱮ ᱚᱱᱠᱟ ᱜᱮᱢ ᱫᱚᱦᱚ ᱠᱟᱫ ᱠᱷᱟᱡ ᱜᱮᱢ ᱚᱱᱮᱢ ᱢᱮᱱᱮᱫ ᱟᱹᱰᱤ ᱢᱚᱸᱡᱽ ᱟᱹᱰᱤ ᱪᱮᱨᱦᱟ ᱧᱮᱞ ᱠᱚᱜᱼᱟ ᱡᱟᱦᱟᱸᱭ ᱜᱮ ᱠᱚ ᱪᱟᱞᱟᱜᱼᱟ ᱩᱱᱠᱩ ᱠᱚ ᱵᱮᱸᱜᱮᱫ ᱟᱜᱼᱟ ᱩᱦ ᱟᱹᱰᱤ ᱪᱮᱨᱦᱟ ᱛᱚ ᱱᱚᱣᱟ ᱫᱚ ᱴᱷᱤᱠᱜᱮᱭᱟ ᱦᱮᱸ ᱦᱮᱸ ᱴᱷᱤᱠ ᱜᱮᱭᱟ ᱦᱤᱡᱩᱜ ᱢᱮ ᱚᱠᱛᱚ ᱧᱟᱢ ᱠᱟᱛᱮ ᱢᱮ ᱛᱚᱵᱮ ᱡᱚᱦᱟᱨ ᱜᱮ